ᱟᱵᱚ ᱫᱚ ᱢᱟᱹᱱᱢᱤ ᱠᱟᱱᱟᱵᱚᱱ ᱫᱤᱱ ᱠᱟᱹᱢᱤᱭᱟᱵᱚᱱ ᱫᱤᱱ ᱵᱚᱱ ᱡᱚᱢᱟ ᱛᱚ ᱠᱟᱹᱢᱤ ᱡᱚᱢ ᱥᱟᱶ ᱥᱟᱶᱛᱮ ᱠᱷᱮᱞᱳᱰ ᱦᱚᱸ ᱟᱹᱰᱤ ᱡᱚᱨᱩᱨᱤ ᱜᱮᱭᱟ ᱟᱵᱚ ᱫᱤᱥᱚᱢ ᱨᱮ ᱟᱭᱢᱟ ᱠᱷᱮᱞᱳᱰ ᱢᱮᱱᱟᱜᱼᱟ ᱢᱮᱱᱠᱷᱟᱱ ᱯᱷᱩᱴᱵᱚᱞ ᱠᱨᱤᱠᱮᱴ ᱴᱮᱱᱤᱥ ᱥᱟᱶ ᱥᱟᱶᱛᱮ ᱵᱷᱚᱞᱤᱵᱚᱞ ᱟᱨᱚ ᱟᱭᱢᱟ ᱠᱷᱮᱞᱳᱰ ᱜᱮ ᱢᱮᱱᱟᱜᱼᱟ ᱱᱚᱣᱟ ᱠᱚ ᱠᱷᱮᱞᱳᱰ ᱠᱷᱮᱞ ᱞᱮᱠᱷᱟᱱ ᱟᱵᱚᱣᱟᱜ ᱦᱚᱲᱢᱚ ᱡᱟᱦᱟᱸ ᱞᱮᱠᱟ ᱢᱚᱡᱽ ᱛᱟᱦᱮᱸᱱᱟ ᱚᱱᱟ ᱥᱟᱶ ᱥᱟᱶᱛᱮ ᱟᱵᱚᱣᱟᱜ ᱢᱚᱱᱮ ᱨᱮᱦᱚᱸ ᱨᱟᱹᱥᱠᱟᱹ ᱵᱩᱡᱷᱟᱹᱜᱼᱟ ᱟᱵᱚ ᱫᱤᱥᱚᱢ ᱨᱮ ᱧᱩᱛᱩᱢᱟᱠᱟᱱ ᱠᱷᱮᱞᱳᱰ ᱠᱷᱮᱞᱳᱣᱟᱲ ᱥᱩᱱᱤᱞ ᱪᱷᱮᱛᱨᱤ ᱫᱚ ᱯᱷᱩᱴᱵᱚᱞ ᱨᱮ ᱵᱤᱨᱟᱴ ᱠᱳᱦᱞᱤ ᱫᱚ ᱠᱨᱤᱠᱮᱴ ᱨᱮ ᱟᱨ ᱥᱟᱱᱤᱭᱟ ᱢᱤᱨᱡᱟ ᱫᱚ ᱴᱮᱱᱤᱥ ᱨᱮ ᱢᱮᱱᱠᱷᱟᱱ ᱟᱵᱚᱣᱟᱜ ᱱᱚᱣᱟ ᱢᱟᱹᱱᱢᱤ ᱡᱤᱣᱤ ᱡᱤᱵᱚᱱ ᱨᱮᱫᱚ ᱠᱷᱮᱞᱳᱰ ᱫᱚ ᱟᱹᱰᱤ ᱡᱟᱨᱩᱨᱤ ᱜᱮᱭᱟ